ᱱᱮᱛᱟᱨ ᱫᱚ ᱡᱟᱹᱥᱛᱤ ᱫᱚ ᱯᱚᱭᱥᱟ ᱠᱚᱫᱚ ᱯᱚᱠᱮᱴ ᱨᱮᱫᱚ ᱵᱟᱝ ᱠᱚ ᱫᱚᱦᱚᱭᱮᱫᱟ ᱪᱮᱫᱟᱜ ᱥᱮ ᱤᱱᱴᱟᱨᱱᱮᱴ ᱴᱮᱞᱤᱯᱷᱳᱱ ᱟᱹᱰᱤ ᱠᱤᱪᱷᱩ ᱚᱰᱚᱠ ᱟᱠᱟᱱᱟ ᱱᱮᱴ ᱛᱮ ᱡᱟᱦᱟᱸ ᱪᱟᱞᱟᱜᱼᱟ ᱚᱱᱟᱛᱮ ᱯᱩᱭᱥᱟ ᱠᱚᱫᱚ ᱱᱮᱛᱟᱨ ᱫᱚ ᱡᱟᱹᱥᱛᱤ ᱫᱚ ᱦᱟᱛ ᱨᱮᱫᱚ ᱵᱟᱝ ᱠᱚ ᱫᱚᱦᱚᱭᱮᱜᱼᱟ ᱪᱮᱫᱟᱜ ᱥᱮ ᱚᱱᱟ ᱠᱤᱪᱷᱩ ᱫᱚᱦᱚ ᱥᱟᱢᱟᱱ ᱢᱮᱱᱟᱜᱼᱟ ᱡᱟᱦᱟᱸ ᱜᱮ ᱥᱮᱯᱴᱤ ᱨᱮ ᱛᱟᱦᱮᱱᱟ ᱡᱟᱦᱟᱸ ᱥᱮᱫ ᱵᱟᱡᱟᱨᱮᱢ ᱪᱟᱞᱟᱜ ᱠᱟᱱᱟ ᱮᱱᱛᱮ ᱨᱮᱦᱚᱸ ᱯᱷᱳᱱ ᱜᱮᱢ ᱤᱫᱤᱭᱮᱜᱼᱟ ᱯᱚᱭᱥᱟ ᱫᱚ ᱵᱟᱢ ᱚᱰᱚᱠᱮᱭᱟ ᱪᱮᱫᱟᱜ ᱥᱮ ᱡᱟᱦᱟᱸ ᱫᱚᱠᱟᱱ ᱨᱮᱜᱮ ᱱᱤᱛᱚᱝ ᱫᱚ ᱜᱩᱜᱳᱞ ᱯᱮ ᱯᱷᱳᱱ ᱯᱮ ᱡᱮᱛᱮᱱᱟᱜ ᱜᱮ ᱪᱟᱞᱟᱜ ᱠᱟᱱᱟ ᱚᱱᱟ ᱛᱮ ᱤᱱᱴᱟᱨᱱᱮᱴ ᱡᱟᱦᱟᱸ ᱞᱮᱠᱟ ᱚᱰᱚᱠᱮᱱᱟ ᱥᱮ ᱚᱱᱟᱨᱮ ᱯᱚᱭᱥᱟ ᱫᱚ ᱟᱹᱰᱤ ᱠᱚᱢ ᱠᱚ ᱟᱨ ᱡᱟᱦᱟᱸ ᱵᱟᱡᱟᱨ ᱨᱮᱜᱮ ᱡᱟᱦᱟᱸ ᱩᱛᱩ ᱠᱤᱨᱤᱧ ᱮᱢ ᱪᱟᱞᱟᱜ ᱠᱟᱱᱟ ᱮᱱᱛᱮ ᱨᱮᱦᱚᱸ ᱯᱚᱭᱥᱟ ᱫᱚ ᱵᱟᱢ ᱤᱫᱤᱭᱮᱜᱼᱟ ᱟᱨ ᱡᱩᱫᱤ ᱞᱩᱜᱽᱲᱤ ᱠᱤᱨᱤᱧ ᱮᱢ ᱪᱟᱞᱟᱜ ᱠᱟᱱᱟ ᱮᱱᱛᱮ ᱨᱮᱦᱚᱸ ᱯᱚᱭᱥᱟ ᱫᱚ ᱵᱟᱝ ᱜᱮᱢ ᱤᱫᱤᱭᱮᱜᱼᱟ ᱚᱸᱰᱮ ᱦᱚᱸ ᱯᱮᱢᱮᱱᱴ ᱮᱜᱼᱟ ᱜᱩᱜᱩᱞ ᱯᱮ ᱵᱟᱝᱠᱷᱟᱱ ᱡᱟᱦᱟᱱᱟᱜ ᱟᱢᱟᱜ ᱤᱱᱴᱟᱨᱱᱮᱴ ᱛᱮᱢ ᱪᱟᱞᱟᱜᱼᱟ ᱚᱱᱟ ᱜᱮ ᱯᱮᱢᱮᱱᱴᱮᱜᱼᱟ ᱚᱱᱟᱛᱮ ᱟᱫᱚ ᱩᱱᱤ ᱚᱱᱠᱟ ᱡᱟᱦᱟᱸᱭᱜᱮ ᱡᱟᱦᱟᱸ ᱞᱮᱠᱟ ᱠᱤᱨᱤᱧᱮᱜᱼᱟ ᱯᱩᱭᱥᱟᱹ ᱠᱷᱟᱱ ᱯᱩᱭᱥᱟᱹ ᱡᱟᱫᱟ ᱥᱮ ᱡᱟᱫᱟ ᱱᱤᱛᱚᱝ ᱫᱚ ᱚᱱᱟ ᱜᱩᱜᱟᱞ ᱯᱮ ᱦᱮᱭᱟ ᱛᱚ ᱯᱷᱳᱱ ᱯᱮ ᱛᱮᱜᱮ ᱠᱚ ᱯᱮᱢᱮᱱᱴᱼᱟ ᱚᱱᱟᱛᱮ ᱯᱩᱭᱥᱟᱹ ᱫᱚ ᱡᱟᱹᱥᱛᱤ ᱫᱚ ᱵᱟᱝ ᱠᱚ ᱫᱚᱦᱚᱭᱮᱜᱼᱟ ᱫᱤ ᱨᱮᱫᱚ ᱟᱫᱚ ᱩᱱᱤ ᱚᱱᱠᱟ ᱡᱟᱦᱟᱸ ᱨᱮᱜᱮ ᱡᱟᱦᱟᱸ ᱫᱚᱠᱟᱱ ᱜᱮᱢ ᱪᱟᱞᱟᱜᱼᱟ ᱚᱸᱰᱮᱜᱮ ᱯᱷᱳᱱ ᱯᱮᱢ ᱧᱟᱢᱟ ᱜᱩᱜᱩᱞ ᱯᱮᱢ ᱧᱟᱢᱟ ᱚᱱᱟ ᱛᱮᱜᱮ ᱯᱮᱢᱮᱱᱴ ᱟᱠᱚ ᱢᱮ